ᱫᱚᱥ ᱠᱷᱚᱱᱟᱜ ᱫᱚᱥ ᱞᱟᱠᱷ ᱱᱟᱢᱵᱟᱨ ᱢᱚᱫᱽᱫᱷᱮ ᱨᱮᱫᱚ ᱦᱩᱭᱩᱜ ᱠᱟᱱᱟ ᱡᱟᱦᱟᱸ ᱢᱤᱫ ᱥᱟᱭ ᱵᱟᱨ ᱥᱟᱭ ᱯᱮ ᱥᱟᱭ ᱯᱩᱱ ᱥᱟᱭ ᱢᱚᱬᱮ ᱥᱟᱭ